ᱢᱤᱫ ᱜᱮᱥᱟᱭ ᱯᱮ ᱜᱮᱞ ᱛᱩᱨᱩᱭ ᱵᱟᱨ ᱜᱮᱥᱟᱭ ᱵᱟᱨᱜᱮᱞ ᱮᱭᱟᱭ ᱯᱮ ᱜᱮᱥᱟᱭ ᱯᱮ ᱜᱮᱞ ᱯᱩᱱ ᱜᱮᱥᱟᱭ ᱤᱨᱟ ᱞ ᱜᱮᱞ ᱛᱩᱨᱩᱭ ᱢᱚᱬᱮ ᱜᱮᱥᱟᱭ ᱟᱨᱮ ᱜᱮᱞ ᱛᱩᱨᱩᱭ ᱮᱭᱟᱭ ᱜᱮᱥᱟᱭ ᱢᱚᱬᱮ ᱜᱮᱞ ᱢᱚᱬᱮ ᱤᱨᱟ ᱞ ᱜᱮᱥᱟᱭ ᱢᱚᱬᱮ ᱜᱮᱞ ᱯᱩᱱ ᱜᱮᱥᱟᱭ ᱯᱩᱱ ᱜᱮᱥᱟᱭ ᱯᱩᱱ ᱜᱮᱞ ᱢᱚᱬᱮ ᱛᱩᱨᱩᱭ ᱜᱮᱞ ᱛᱩᱨᱩᱭ ᱜᱮᱥᱟᱭ ᱛᱩᱨᱩᱭ ᱜᱮᱞ ᱤᱨᱟ ᱞ ᱮᱭᱟᱭ ᱜᱮᱥᱟᱭ ᱮᱭᱟᱭ ᱜᱮᱥᱟᱭ ᱮᱭᱟᱭ ᱜᱮᱞ ᱢᱚᱬᱮ